ᱦᱟᱹᱠᱩ ᱥᱟᱵ ᱵᱟᱨᱮᱛᱮ ᱠᱤᱪᱷᱩ ᱞᱟᱹᱭ ᱟᱱᱟᱜ ᱥᱮ ᱨᱟᱠᱷᱟ ᱫᱚᱦᱚ ᱨᱮᱭᱟᱜ ᱟᱱᱟᱴ ᱠᱚᱫᱚ ᱦᱩᱭᱩᱜ ᱠᱟᱱᱟ ᱢᱟᱲᱟᱝᱛᱮ ᱦᱟᱹᱠᱩ ᱥᱟᱵ ᱡᱚᱠᱷᱚᱱᱮᱢ ᱪᱟᱞᱟᱜᱼᱟ ᱩᱱ ᱨᱮ ᱟᱢ ᱚᱠᱟᱞᱮᱠᱟ ᱥᱟᱯᱲᱟᱣ ᱠᱟᱛᱮᱢ ᱪᱟᱞᱟᱜᱼᱟ ᱰᱳᱞ ᱠᱚ ᱵᱟᱹᱴᱤ ᱠᱚ ᱥᱟᱱᱟᱢᱟᱜᱼᱮᱢ ᱤᱫᱤᱭᱟ ᱛᱟᱨᱯᱚᱨᱮ ᱠᱩᱰᱤ ᱠᱚᱢ ᱤᱫᱤᱭᱟ ᱚᱱᱟ ᱠᱚᱨᱮᱢ ᱚᱱᱟ ᱛᱮᱫᱚᱢ ᱟᱲᱮᱭᱟ ᱠᱩᱰᱤ ᱨᱮ ᱤᱫᱤ ᱠᱟᱛᱮᱫ ᱡᱩᱫᱤ ᱡᱟᱹᱥᱛᱤ ᱫᱟᱜ ᱢᱮᱱᱟᱜᱼᱟ ᱡᱩᱫᱤ ᱟᱹᱛᱩᱜ ᱠᱟᱱᱟ ᱛᱚ ᱠᱩᱰᱤ ᱛᱮ ᱟᱲᱮᱭᱟᱢ ᱛᱟᱨᱯᱚᱨ ᱦᱟᱹᱠᱩᱢ ᱟᱨᱮᱡ ᱠᱚᱣᱟ ᱫᱟᱜᱼᱮᱢ ᱟᱨᱮᱡᱟ ᱛᱟᱨᱯᱚᱨ ᱦᱟᱹᱠᱩ ᱡᱩᱫᱤ ᱡᱟᱹᱥᱛᱤ ᱠᱚ ᱛᱟᱦᱮᱱᱟ ᱛᱚ ᱟᱸᱡᱮᱫᱼᱟᱸᱡᱮᱫ ᱥᱚᱢᱚᱭ ᱡᱷᱟᱹᱞᱤ ᱨᱮ ᱜᱮᱢ ᱟᱨᱮᱡᱟ ᱡᱷᱟᱹᱞᱤᱢ ᱟᱲᱟᱣᱟ ᱛᱟᱨᱯᱚᱨᱮ ᱚᱱᱟ ᱨᱮᱜᱮᱢ ᱟᱨᱮᱡᱟ ᱛᱟᱨᱯᱚᱨᱮ ᱦᱟᱹᱠᱩᱢ ᱥᱟᱵ ᱠᱚᱣᱟ ᱛᱚ ᱱᱮᱛᱟᱨ ᱫᱚ ᱧᱮᱞᱚᱜ ᱠᱟᱱᱟ ᱱᱮᱛᱟᱨ ᱫᱚ ᱧᱮᱞᱚᱜ ᱠᱟᱱᱟ ᱤᱞᱮᱠᱴᱨᱤ ᱡᱟᱞ ᱛᱮᱜᱮ ᱦᱟᱹᱠᱩ ᱠᱚ ᱥᱟᱵᱮᱫ ᱠᱚᱣᱟ ᱢᱮᱱᱠᱷᱟᱱ ᱢᱟᱲᱟᱝ ᱛᱮᱫᱚ ᱢᱟᱲᱟᱝ ᱛᱮᱫᱚ ᱡᱷᱟᱹᱞᱤᱛᱮ ᱵᱟᱹᱬᱥᱤᱛᱮ ᱮᱢᱟᱱ ᱛᱮᱭᱟᱜ ᱛᱮᱜᱮ ᱦᱟᱹᱠᱩ ᱠᱚ ᱥᱟᱵᱮᱫ ᱠᱚ ᱛᱟᱦᱮᱱᱟ ᱱᱮᱛᱟᱨ ᱫᱚ ᱤᱞᱮᱠᱴᱨᱤ ᱡᱟᱞ ᱜᱮ ᱡᱟᱹᱥᱛᱤ ᱵᱟᱸᱫᱽ ᱨᱮᱦᱚᱸ ᱜᱟᱰᱟ ᱨᱮᱦᱚᱸ ᱜᱚᱴᱟ ᱜᱮ ᱱᱮᱛᱟᱨ ᱫᱚ ᱤᱞᱮᱠᱴᱨᱤ ᱡᱟᱞ ᱜᱮ ᱠᱚ ᱵᱮᱵᱚᱦᱟᱨᱮᱫᱟ ᱥᱟᱱᱟᱢ ᱠᱚᱜᱮ ᱢᱟᱲᱟᱝ ᱛᱮᱫᱚ ᱵᱟᱹᱬᱥᱤ ᱜᱮ ᱛᱟᱦᱮᱸᱠᱟᱱᱟ ᱥᱮ ᱡᱷᱟᱹᱞᱤ ᱜᱮ ᱛᱟᱦᱮᱸᱠᱟᱱᱟ ᱢᱟᱲᱟᱝ ᱛᱮᱫᱚ ᱱᱚᱣᱟ ᱠᱚᱫᱚ ᱵᱟᱝ ᱛᱟᱦᱮᱸᱠᱟᱱᱟ